ᱤᱧ ᱡᱟᱦᱟᱸ ᱫᱟᱨᱮᱧ ᱨᱚᱦᱚᱭ ᱠᱟᱜ ᱚᱱᱟ ᱫᱚ ᱟᱹᱰᱤ ᱢᱚᱡᱽ ᱫᱟᱨᱮ ᱢᱮᱱᱟᱜᱼᱟ ᱥᱟᱠᱟᱢ ᱦᱚᱸ ᱦᱟᱹᱨᱭᱟᱹᱲ ᱮᱱᱟ ᱟᱹᱰᱤ ᱱᱟᱯᱟᱭ ᱧᱮᱞᱚᱜ ᱠᱟᱱᱟ ᱟᱨ ᱫᱟᱨᱮ ᱦᱚᱸ ᱡᱷᱟᱹᱲᱯᱟᱹᱭᱮᱱᱟ ᱟᱨ ᱚᱱᱟ ᱵᱟᱦᱟ ᱥᱚᱢᱚᱭ ᱨᱮ ᱵᱟᱦᱟᱭᱮᱱᱟ ᱵᱟᱦᱟ ᱦᱚᱸ ᱟᱹᱰᱤ ᱢᱚᱡᱽ ᱧᱮᱞᱚᱜ ᱠᱟᱱᱟ ᱵᱟᱦᱟ ᱢᱩᱪᱟᱹᱫ ᱨᱮ ᱡᱚᱭᱮᱱᱟ ᱚᱱᱟ ᱦᱚᱸ ᱟᱹᱰᱤ ᱢᱚᱡᱽ ᱧᱮᱞᱚᱜ ᱠᱟᱱᱟ ᱚᱱᱠᱟᱛᱮ ᱤᱧᱟᱜ ᱢᱚᱱᱨᱮ ᱟᱹᱰᱤᱜᱮ ᱨᱟᱹᱥᱠᱟᱹᱧ ᱵᱩᱡᱷᱟᱹᱣᱫᱟ ᱪᱮᱫᱟᱜ ᱥᱮ ᱚᱱᱟ ᱡᱚ ᱠᱚ ᱧᱮᱞᱛᱮ ᱤᱧᱟᱜ ᱢᱚᱱ ᱥᱮ ᱚᱲᱟᱜ ᱨᱮᱱ ᱦᱚᱲ ᱦᱚᱸ ᱡᱚᱛᱚᱜᱮ ᱟᱹᱰᱤ ᱨᱟᱹᱥᱠᱟᱹ ᱜᱮᱞᱮ ᱵᱩᱡᱷᱟᱹᱣᱫᱟ ᱟᱨ ᱱᱮᱥ ᱫᱚ ᱰᱷᱮᱨ ᱧᱚᱜ ᱜᱮ ᱱᱚᱜᱼᱚᱭ ᱡᱚ ᱦᱚᱸᱞᱮ ᱧᱟᱢᱟ